ᱥᱟᱸᱜᱟᱲ ᱥᱩᱵᱤᱫᱷᱟ ᱨᱮᱭᱟᱜ ᱯᱨᱚᱵᱽᱞᱮᱢ ᱫᱚ ᱱᱚᱜ ᱚᱭ ᱡᱟᱦᱟᱸ ᱧᱤᱫᱟᱹ ᱧᱩᱛ ᱨᱩᱣᱟᱹ ᱦᱟᱹᱥᱳ ᱡᱟᱦᱟᱸ ᱦᱟᱸᱥᱯᱟᱛᱟᱞ ᱤᱫᱤ ᱦᱳᱭᱳᱜᱼᱟ ᱚᱱᱟ ᱫᱚ ᱜᱟᱹᱰᱤ ᱜᱷᱚᱲᱟ ᱵᱟᱝ ᱛᱟᱦᱮᱸ ᱞᱮᱱᱠᱷᱟᱱ ᱫᱚ ᱨᱩᱣᱟᱹ ᱦᱟᱹᱥᱳ ᱫᱚ ᱩᱯᱞᱟᱹᱱᱚᱜ ᱜᱮᱭᱟ ᱟᱨ ᱟᱞᱮ ᱱᱚᱜᱼᱚᱭ ᱡᱟᱦᱟᱸ ᱥᱚᱦᱚᱨ ᱵᱳᱞᱯᱩᱨ ᱚᱱᱟ ᱥᱚᱦᱚᱨ ᱫᱚ ᱟᱹᱰᱤ ᱡᱷᱟᱹᱞ ᱜᱮᱭᱟ ᱥᱮ ᱚᱱᱟ ᱥᱚᱦᱚᱨ ᱨᱮᱜᱮ ᱦᱟᱥᱯᱟᱛᱟᱞ ᱫᱚ ᱢᱮᱱᱟᱜᱼᱟ ᱚᱱᱟ ᱦᱟᱥᱯᱟᱛᱟᱞ ᱛᱮ ᱪᱟᱞᱟᱜ ᱞᱟᱹᱜᱤᱫ ᱫᱚ ᱟᱞᱮ ᱚᱠᱛᱚ ᱫᱚ ᱟᱹᱰᱤ ᱟᱹᱰᱤ ᱥᱳᱢᱳᱭ ᱜᱮ ᱦᱟᱛᱟᱣᱟ ᱚᱱᱟᱛᱮ ᱥᱟᱜᱟᱲ ᱚᱠᱚᱞᱟᱱ ᱞᱮᱱᱠᱷᱟᱱ ᱟᱞᱮ ᱨᱩᱣᱟᱹ ᱦᱟᱹᱥᱳ ᱦᱚᱲ ᱵᱟᱧᱪᱟᱣ ᱛᱟᱦᱮᱱ ᱞᱟᱹᱜᱤᱫ ᱛᱮ ᱟᱹᱰᱤ ᱟᱹᱰᱤ ᱚᱥᱩᱵᱤᱫᱷᱟ ᱨᱮᱠᱚ ᱛᱟᱦᱮᱱᱟ